ᱟᱞᱮ ᱫᱚ ᱟᱹᱰᱤ ᱟᱴ ᱞᱮ ᱱᱟᱪᱟᱨ ᱜᱮᱭᱟ ᱟᱨ ᱥᱮᱨᱚᱠᱚᱢ ᱯᱨᱚᱴᱤᱱ ᱠᱷᱟᱵᱟᱨ ᱵᱟᱞᱮ ᱡᱚᱢ ᱫᱟᱲᱮᱭᱟᱜ ᱠᱟᱱᱟ ᱟᱨ ᱟᱞᱮ ᱚᱲᱟᱜ ᱨᱮᱱ ᱦᱚᱲ ᱠᱚᱦᱚᱸ ᱥᱮᱨᱚᱠᱚᱢ ᱡᱟᱦᱟᱱᱟᱜ ᱵᱟᱨᱦᱮ ᱠᱷᱚᱱ ᱦᱩᱱᱟᱹᱨ ᱟᱹᱜᱩᱭᱮᱜ ᱦᱚᱸ ᱵᱟᱞᱮ ᱟᱹᱜᱩᱣᱟᱛᱮᱫ ᱵᱟᱞᱮ ᱡᱚᱢ ᱠᱟᱱᱟ ᱚᱱᱟ ᱤᱠᱟᱹᱛᱮ ᱟᱞᱮ ᱫᱚᱞᱮ ᱤᱧ ᱨᱚᱜᱟ ᱜᱮᱭᱟ ᱛᱚ ᱟᱹᱛᱳ ᱠᱚᱲᱟ ᱦᱚᱲ ᱠᱚᱦᱚᱸ ᱧᱮᱞ ᱛᱮᱠᱚ ᱞᱟᱸᱫᱟᱭᱮᱫᱟ ᱡᱮ ᱟᱹᱰᱤ ᱡᱳᱨᱮ ᱨᱚᱜᱟ ᱜᱮᱭᱟ ᱛᱚ ᱟᱹᱛᱩ ᱨᱮᱱ ᱦᱚᱲ ᱴᱷᱮᱱ ᱠᱷᱚᱱ ᱯᱚᱨᱟᱢᱚᱨᱥᱚ ᱦᱟᱛᱟᱣ ᱠᱟᱛᱤᱧ ᱠᱩᱞᱤᱠᱮᱫ ᱠᱚᱣᱟ ᱪᱮᱫ ᱤᱧ ᱡᱚᱢ ᱞᱮᱠᱷᱟᱱ ᱡᱮ ᱦᱚᱲᱢᱚ ᱯᱷᱮᱨᱟᱜ ᱛᱤᱧᱟᱹ ᱥᱮ ᱢᱚᱴᱟ ᱜᱮᱧ ᱧᱮᱞᱚᱜᱼᱟ ᱛᱚ ᱢᱮᱛᱟ ᱫᱤᱧᱟ ᱵᱮᱞᱮ ᱛᱚᱣᱟ ᱟᱨ ᱥᱩᱵᱩᱡᱽ ᱥᱟᱠ ᱥᱚᱵᱽᱡᱤ ᱡᱚᱢ ᱢᱮ ᱛᱟᱦᱚᱞᱮ ᱦᱚᱲᱚᱢᱚ ᱯᱷᱮᱨᱟᱜ ᱛᱟᱢᱟ ᱛᱚ ᱛᱚᱣᱟ ᱦᱟᱛᱟᱣ ᱠᱟᱛᱮᱫ ᱛᱚᱣᱟ ᱵᱮᱞᱮ ᱟᱨ ᱥᱚᱵᱽᱡᱤ ᱡᱚᱢ ᱠᱟᱛᱮᱫ ᱮᱠᱷᱚᱱ ᱫᱚ ᱮᱠᱴᱩ ᱢᱚᱴᱟ ᱟᱠᱟᱱᱟᱹᱧ ᱟᱨ ᱢᱚᱸᱡᱽ ᱢᱤᱱᱟᱹᱧᱟ